ᱦᱮᱸ ᱦᱮᱞᱳ ᱦᱳᱭ ᱦᱳᱴᱮᱞ ᱵᱟᱞᱟᱜᱤᱧ ᱢᱮᱱᱮᱫᱼᱟ ᱦᱳᱭ ᱥᱮᱛᱟᱜ ᱨᱤᱧ ᱤᱥᱤᱱ ᱞᱮᱫ ᱫᱚ ᱚᱱᱟ ᱠᱷᱟᱹᱛᱤᱨ ᱛᱮ ᱯᱟᱞᱮᱫ ᱥᱚᱭᱮᱱᱟ ᱱᱚᱝᱠᱟ ᱩᱫᱽᱜᱟᱹᱨ ᱦᱚᱸ ᱩᱫᱽᱜᱟᱹᱨ ᱠᱟᱱᱟ ᱛᱚ ᱦᱮᱸ ᱦᱳᱭ ᱥᱮᱱ ᱠᱟᱛᱮ ᱜᱮ ᱟᱫᱚ ᱡᱩᱫᱤᱢ ᱢᱮᱱᱟ ᱯᱩᱭᱥᱟᱹ ᱮᱱᱠᱷᱟᱱ ᱯᱩᱭᱥᱟᱹ ᱦᱚᱸᱧ ᱟᱨ ᱵᱟᱝᱠᱷᱟᱱ ᱫᱚ ᱮᱴᱟᱜᱟᱜ ᱤᱧ ᱵᱮᱱᱟᱣ ᱟᱢᱟ ᱦᱮᱸ ᱵᱟᱝᱜᱮ ᱵᱮᱥᱟᱜ ᱜᱮ ᱦᱳᱭ ᱦᱳᱭ ᱦᱚᱸ ᱢᱮᱱᱠᱷᱟᱱ ᱫᱚ ᱵᱮᱱᱟᱣ ᱦᱚᱸᱧ ᱵᱮᱱᱟᱣ ᱨᱩᱣᱟᱹᱲ ᱟᱢᱟ ᱦᱳᱭ ᱚᱱᱟ ᱠᱚᱫᱚ ᱵᱟᱹᱧ ᱢᱮᱥᱟᱭᱟ ᱦᱮᱸ ᱵᱮᱱᱟᱣ ᱨᱩᱣᱟᱹᱲᱟ ᱦᱮᱸ ᱛᱟᱡᱟ ᱜᱮᱧ ᱵᱮᱱᱟᱣ ᱟᱢᱟ ᱦᱮᱸ ᱦᱳᱭ ᱦᱮᱸ ᱦᱳᱭ ᱚᱱᱟ ᱢᱟ ᱠᱟᱛᱷᱟ ᱠᱟᱱ ᱜᱮᱭᱟ ᱥᱚᱣᱟᱜ ᱢᱟ ᱦᱳᱭ ᱵᱮᱱᱟᱣ ᱨᱩᱣᱟᱹᱲ ᱟᱢᱟᱧ ᱵᱟᱝ ᱜᱮ ᱵᱮᱥᱟᱜ ᱜᱮᱧ ᱮᱢᱟᱢᱟ ᱦᱳᱭ ᱟᱪᱪᱷᱟ ᱟᱯᱚᱥ ᱨᱩᱣᱟᱹᱲ ᱟᱹᱢᱟᱹᱧ ᱮᱴᱟᱜᱟᱜ ᱯᱷᱤᱨᱛᱮ ᱵᱮᱱᱟᱣ ᱠᱟᱛᱮᱧ ᱮᱢᱟᱢᱟ ᱴᱷᱤᱠ ᱜᱮᱭᱟ ᱛᱚᱵᱮ ᱟᱪᱪᱷᱟ